ᱡᱚᱢ ᱵᱚᱞᱛᱮ ᱟᱭᱢᱟ ᱡᱚᱢ ᱜᱮ ᱦᱮᱱᱟᱜᱼᱟ ᱛᱚ ᱡᱚᱢ ᱫᱚ ᱟᱭᱢᱟ ᱜᱮ ᱠᱩᱥᱤᱭᱟᱜ ᱮᱢᱱᱤ ᱨᱮᱸᱜᱮᱡ ᱛᱮᱢᱟ ᱡᱚᱛᱚ ᱦᱚᱲ ᱟᱭᱢᱟ ᱨᱚᱠᱚᱢ ᱠᱚ ᱡᱚᱢ ᱠᱤᱱᱛᱩ ᱛᱟᱨ ᱢᱚᱫᱽᱫᱷᱮ ᱟᱭᱢᱟ ᱦᱚᱲᱟᱜ ᱟᱭᱢᱟ ᱨᱚᱠᱚᱢ ᱛᱚ ᱠᱩᱥᱤ ᱵᱩᱡᱷᱟᱹᱣ ᱠᱚ ᱛᱟᱦᱮᱸᱱᱟ ᱡᱮ ᱚᱠᱚᱭ ᱦᱚᱲ ᱚᱠᱚᱭ ᱪᱮᱫ ᱞᱮᱠᱟ ᱡᱚᱢ ᱠᱚ ᱠᱩᱥᱤᱭᱟᱜᱼᱟ ᱛᱚ ᱤᱧ ᱦᱚᱸ ᱢᱟᱱᱮ ᱠᱩᱥᱤ ᱫᱚ ᱡᱚᱛᱚ ᱜᱤᱧ ᱠᱩᱥᱤᱭᱟᱜᱼᱟ ᱠᱤᱱᱛᱩ ᱛᱟᱨ ᱢᱚᱫᱽᱫᱷᱮᱣ ᱡᱮᱴᱟ ᱟᱹᱰᱤ ᱢᱚᱸᱡ ᱡᱚᱢ ᱞᱮᱠᱷᱟᱡ ᱢᱚᱱᱮ ᱦᱩᱭᱩᱜ ᱠᱟᱱᱟ ᱵᱟᱨᱼᱵᱟᱨᱤᱧ ᱡᱚᱢᱟ ᱥᱮᱨᱚᱠᱚᱢ ᱤᱧ ᱢᱚᱱᱮ ᱫᱩᱧ ᱢᱚᱱᱮ ᱜᱮᱭᱟ ᱛᱚ ᱱᱚᱜᱼᱚᱭ ᱡᱮ ᱡᱚᱢᱟᱹᱧ ᱡᱮ ᱱᱤᱭᱟᱹᱧ ᱡᱚᱢᱟ ᱦᱟᱱᱟᱧ ᱡᱚᱢᱟ ᱚᱱᱟ ᱢᱚᱫᱽᱫᱷᱮ ᱨᱮ ᱡᱚᱠᱟᱱ ᱠᱚᱨᱮ ᱵᱤᱥᱮᱥ ᱠᱚᱨᱮ ᱚᱱᱮ ᱥᱤᱸᱜᱲᱟ ᱠᱚ ᱛᱟᱦᱮᱸᱱ ᱚᱱᱟ ᱢᱟᱱᱮ ᱵᱷᱟᱡᱟ ᱡᱟᱛᱤᱭᱚ ᱡᱮ ᱥᱤᱸᱜᱟᱲᱟ ᱢᱟᱱᱮ ᱫᱚᱠᱟᱱ ᱠᱚᱨᱮ ᱫᱚ ᱵᱟᱝ ᱡᱚᱢ ᱥᱟᱱᱟᱭᱤᱧᱟ ᱠᱤᱱᱛᱩ ᱫᱚᱠᱟᱱ ᱠᱷᱚᱡ ᱠᱤᱨᱤᱧ ᱟᱹᱜᱩ ᱠᱟᱛᱮ ᱚᱲᱟᱜ ᱨᱮ ᱡᱚᱢ ᱫᱚ ᱟᱹᱰᱤ ᱟᱸᱴ ᱜᱮ ᱥᱟᱱᱟᱣᱟ ᱢᱟᱱᱮ ᱚᱱᱟ ᱠᱚ ᱡᱟᱦᱟᱸᱴᱟᱜ ᱡᱚᱢ ᱠᱩᱥᱤᱜ ᱚᱱᱟ ᱠᱚᱫᱚ ᱚᱠᱚᱭ ᱠᱚᱜᱮ ᱮᱢ ᱵᱟᱵᱚᱫ ᱜᱮ ᱡᱚᱢ ᱥᱟᱱᱟᱧᱟ ᱱᱤᱡᱮᱨ ᱤᱪᱪᱷᱟᱹ ᱢᱚᱛᱚ ᱟᱨ ᱮᱢᱱᱤ ᱫᱚᱠᱟᱱ ᱠᱚᱨᱮ ᱫᱚ ᱵᱟᱝ ᱡᱚᱢ ᱥᱟᱱᱟᱭᱤᱧᱟᱹ ᱮᱢᱱᱤ ᱚᱲᱟᱜ ᱨᱮᱜᱤ ᱡᱚᱢ ᱥᱟᱱᱟᱭᱤᱧᱟᱹ